ᱥᱟᱵ ᱠᱟᱜ ᱢᱮ ᱱᱚᱜᱼᱚᱭ ᱟᱞᱮ ᱴᱚᱞᱟᱨᱮ ᱠᱟᱛᱷᱟᱜᱤᱧ ᱞᱟᱹᱭᱫᱟᱭ ᱡᱮ ᱱᱚᱜᱼᱚᱭ ᱟᱞᱮ ᱨᱮᱱ ᱫᱟᱫᱟ ᱛᱟᱠᱚ ᱠᱚ ᱜᱟᱛᱮᱜ ᱠᱟᱱ ᱛᱟᱦᱮᱱᱚᱜᱼᱟ ᱞᱟᱦᱟ ᱩᱱᱠᱩ ᱧᱮᱞ ᱧᱮᱞ ᱛᱮ ᱟᱞᱮ ᱦᱚᱸᱞᱮ ᱪᱮᱫ ᱠᱮᱫᱟ ᱟᱨ ᱩᱱᱠᱩ ᱜᱮᱠᱚ ᱪᱮᱫ ᱠᱟᱜ ᱛᱟᱞᱮᱭᱟ ᱱᱤᱭᱟᱹ ᱟᱞᱮ ᱯᱷᱩᱴᱵᱚᱞ ᱜᱟᱛᱮᱜ ᱫᱚ ᱱᱤᱭᱟᱹ ᱤᱧ ᱩᱱᱠᱩ ᱴᱷᱮᱡ ᱜᱮ ᱮᱱᱛᱮᱜ ᱜᱟᱛᱮᱜ ᱞᱮ ᱜᱟᱛᱮᱜ ᱠᱟᱱ ᱛᱟᱦᱮᱱᱚᱜᱞᱮ ᱩᱱᱠᱩ ᱜᱮᱠᱚ ᱞᱟᱹᱭ ᱠᱟᱜ ᱞᱮᱭᱟ ᱡᱮ ᱱᱤᱝᱠᱟ ᱱᱤᱝᱠᱟ ᱱᱤᱝᱠᱟ ᱜᱟᱛᱮ ᱞᱮᱱᱠᱷᱟᱡ ᱱᱤᱝᱠᱟ ᱦᱩᱭᱩᱜᱼᱟ ᱪᱮᱫ ᱞᱮᱠᱟ ᱜᱟᱛᱮᱜ ᱦᱩᱭᱩᱜᱼᱟ ᱵᱟᱝ ᱦᱩᱭᱩᱜᱼᱟ ᱡᱚᱛᱚ ᱩᱱᱠᱩ ᱜᱮᱠᱚ ᱞᱟᱹᱭ ᱠᱟᱜ ᱛᱟᱞᱮᱭᱟ ᱟᱨ ᱩᱱᱠᱩ ᱜᱮᱠᱚ ᱪᱮᱫ ᱠᱟᱜ ᱞᱮᱭᱟ ᱚᱱᱟ ᱠᱟᱛᱮᱜ ᱟᱞᱮ ᱦᱚᱸ ᱱᱚᱜᱼᱚᱭ ᱞᱮ ᱪᱮᱫ ᱠᱮᱜ ᱛᱮ ᱟᱞᱮ ᱦᱚᱸ ᱢᱚᱡᱽ ᱜᱮᱞᱮ ᱱᱤᱛᱚᱜ ᱜᱮᱞᱮ ᱜᱟᱛᱮᱜ ᱠᱟᱱᱟ ᱟᱨ ᱟᱞᱮ ᱱᱚᱜᱼᱚᱭ ᱟᱞᱮ ᱟᱞᱮ ᱛᱟᱞᱟᱨᱮ ᱢᱚᱡᱽ ᱜᱮᱞᱮ ᱜᱟᱛᱮᱜ ᱠᱟᱱ ᱛᱟᱦᱮᱱᱚᱜᱼᱟ ᱟᱞᱮ ᱱᱚᱜᱼᱚᱭ ᱟᱞᱮ ᱠᱷᱚᱡ ᱞᱟᱹᱴᱩ ᱠᱞᱟᱵᱽ ᱮᱱᱛᱮᱜ ᱢᱮᱱᱟᱜᱼᱟ ᱟᱞᱮ ᱴᱚᱞᱟᱨᱮ ᱚᱸᱰᱮ ᱠᱚ ᱦᱟᱛᱟᱣ ᱠᱮᱞᱮᱭᱟ ᱠᱞᱟᱵᱽ ᱨᱮ ᱚᱸᱰᱮ ᱦᱟᱛᱟᱣ ᱠᱟᱛᱮᱜ ᱦᱚᱸ ᱢᱚᱡᱽ ᱜᱮᱞᱮ ᱜᱟᱛᱮᱜ ᱠᱟᱱ ᱛᱟᱦᱮᱸᱜ ᱱᱚᱜᱼᱚᱭ ᱟᱨᱦᱚᱸ ᱟᱨ ᱦᱚᱸ ᱢᱚᱡᱽ ᱜᱮᱞᱮ ᱜᱟᱛᱮᱜᱼᱟ ᱞᱮ ᱢᱮᱱᱫᱟ ᱟᱨ ᱚᱱᱟ ᱠᱟᱛᱮᱜ ᱟᱵᱚ ᱨᱮᱱ ᱫᱟᱫᱟ ᱛᱟᱠᱚ ᱞᱟᱹᱴᱩ ᱫᱟᱫᱟ ᱡᱮ ᱟᱹᱵᱩᱣᱟᱜ ᱚᱱᱮ ᱟᱵᱚ ᱤᱱᱰᱤᱭᱟ ᱞᱤᱜᱽ ᱨᱮᱠᱚ ᱜᱟᱛᱮᱜ ᱠᱟᱱ ᱛᱟᱵᱚᱱ ᱡᱮᱢᱚᱱ ᱥᱟᱹᱫᱷᱩ ᱢᱟᱨᱰᱤ ᱟᱨ ᱵᱤᱡᱚᱭ ᱢᱟᱨᱰᱤ ᱠᱚ ᱩᱱᱠᱩ ᱠᱚᱣᱟᱜ ᱜᱟᱛᱮᱜ ᱦᱚᱸᱞᱮ ᱧᱮᱞ ᱵᱟᱲᱟᱭᱫᱟ ᱡᱮᱢᱚᱱ ᱟᱞᱮ ᱦᱚᱸ ᱡᱟᱛᱮ ᱞᱮ ᱟᱨ ᱩᱱᱠᱩᱞᱮᱠᱟ ᱞᱟᱹᱴᱩ ᱞᱮ ᱜᱟᱛᱮᱜ ᱞᱮ ᱜᱟᱛᱮ ᱫᱟᱲᱮᱜ ᱡᱟᱛᱮ ᱟᱞᱮ ᱦᱚᱸ ᱩᱱᱠᱩᱣᱟᱜ ᱜᱟᱛᱮᱜ ᱧᱮᱞ ᱧᱮᱞ ᱛᱮ ᱠᱤᱪᱷᱩᱞᱮ ᱪᱤᱫ ᱟᱨ ᱚᱱᱟ ᱪᱤᱫ ᱟᱥᱟᱛᱮ ᱩᱱᱠᱩᱣᱟᱜ ᱦᱚᱸᱞᱮ ᱧᱮᱞᱫᱟ ᱡᱟᱛᱮ ᱟᱞᱮ ᱦᱚᱸ ᱡᱟᱛᱮ ᱩᱱᱠᱩ ᱞᱮᱠᱟᱞᱮ ᱞᱟᱹᱴᱩ ᱠᱷᱮᱞᱣᱟᱲ ᱞᱮ ᱵᱮᱱᱟᱣ ᱫᱟᱲᱮᱜ ᱟᱨ ᱢᱚᱡᱽ ᱜᱮ ᱟᱞᱮ ᱦᱚᱸᱞᱮ ᱪᱮᱫ ᱠᱷᱟᱡ ᱜᱮ ᱵᱷᱟᱜᱮ